ᱟᱵᱚᱣᱟᱜ ᱠᱟᱹᱢᱤᱦᱚᱨᱟ ᱵᱷᱤᱛᱨᱤ ᱨᱮ ᱱᱤᱛᱚᱜ ᱧᱮᱞᱚᱜᱚᱜ ᱠᱟᱱᱟ ᱟᱹᱰᱤ ᱠᱤᱪᱷᱩ ᱜᱮ ᱵᱟᱫᱽ ᱤᱫᱤᱜ ᱠᱟᱱᱟ ᱥᱮᱵᱚᱱ ᱵᱟᱫᱽ ᱤᱫᱤᱭᱫᱟ ᱥᱮᱵᱚᱱ ᱦᱤᱲᱤᱧ ᱤᱫᱤᱭᱫᱟ ᱚᱱᱟ ᱠᱚᱫᱚ ᱯᱳᱭᱞᱳ ᱨᱮᱫᱩᱧ ᱢᱮᱱ ᱦᱚᱪᱚᱭᱫᱟ ᱟᱵᱚᱣᱟᱜ ᱥᱟᱱᱛᱟᱲ ᱥᱮᱨᱣᱟ ᱨᱮ ᱡᱟᱦᱟᱸ ᱮᱱᱮᱡ ᱥᱮᱨᱮᱧ ᱢᱮᱱᱟᱜ ᱟᱱ ᱚᱱᱟ ᱠᱚᱫᱚ ᱫᱤᱱ ᱫᱤᱱ ᱛᱮ ᱟᱫ ᱤᱫᱤᱜ ᱠᱟᱱᱟ ᱢᱟᱱᱮ ᱟᱫ ᱤᱫᱤᱭ ᱫᱟᱵᱚᱱ ᱱᱚᱣᱟ ᱠᱚ ᱡᱤᱱᱤᱥ ᱫᱚ ᱟᱹᱰᱤ ᱵᱷᱟᱜᱮ ᱠᱟᱹᱢᱤ ᱫᱚ ᱵᱟᱝ ᱦᱩᱭᱩᱜ ᱠᱟᱱᱟ ᱚᱱᱟ ᱠᱚᱫᱚ ᱯᱷᱮᱨᱟᱣ ᱨᱮᱱᱟᱜ ᱫᱚᱨᱠᱟᱨ ᱵᱟᱨ ᱱᱚᱢᱵᱚᱨ ᱫᱚ ᱦᱩᱭᱩᱜ ᱠᱟᱱᱟ ᱟᱵᱚ ᱥᱟᱶᱛᱟ ᱨᱮ ᱡᱚᱦᱟᱨ ᱢᱮᱱᱛᱮ ᱢᱤᱫᱴᱮᱱ ᱵᱚᱥᱛᱩ ᱢᱮᱱᱟᱜ ᱟᱱ ᱪᱮᱫ ᱞᱮᱠᱟ ᱠᱟᱛᱮᱫ ᱠᱚ ᱡᱚᱦᱟᱨ ᱟᱠᱚᱣᱟ ᱥᱚᱢᱯᱚᱨᱠᱚ ᱚᱱᱩᱡᱟᱭᱤ ᱚᱱᱟᱦᱚᱸ ᱟᱵᱚ ᱵᱚᱱ ᱦᱤᱲᱤᱧ ᱮᱫᱟ ᱱᱮᱛᱟᱨ ᱫᱚᱵᱚᱱ ᱪᱤᱠᱟᱹᱭᱮᱫᱟ ᱱᱮᱛᱟᱨ ᱫᱚᱵᱚᱱ ᱡᱟᱸᱜᱟ ᱨᱮ ᱥᱟᱵ ᱠᱟᱛᱮᱫ ᱵᱚᱱ ᱡᱚᱦᱟᱨ ᱟᱠᱚ ᱠᱟᱱᱟ ᱱᱚᱣᱟ ᱫᱚ ᱟᱵᱚ ᱥᱟᱱᱛᱟᱲ ᱥᱮᱨᱣᱟ ᱨᱮᱫᱚ ᱮᱠᱟᱞ ᱜᱮ ᱵᱟᱝ ᱴᱷᱤᱠᱟ ᱱᱚᱣᱟ ᱴᱟᱜ ᱦᱚᱸ ᱡᱟᱦᱟᱸ ᱥᱟᱱᱛᱟᱲ ᱥᱮᱨᱣᱟ ᱦᱤᱥᱟᱹᱵᱽ ᱛᱮ ᱢᱮᱱᱟᱜᱼᱟ ᱚᱱᱟ ᱡᱮᱢᱚᱱ ᱡᱚᱡᱚᱢ ᱛᱤ ᱞᱟᱦᱟ ᱠᱟᱛᱮᱫ ᱞᱮᱸᱜᱟ ᱛᱤᱛᱮ ᱱᱚᱜᱼᱚᱭ ᱡᱟ ᱡᱚᱡᱚᱢ ᱛᱤᱭᱟᱜ ᱚᱱᱮ ᱡᱟᱦᱟᱸ ᱴᱷᱮᱱ ᱵᱚᱱ ᱵᱟᱹᱠᱩᱵᱟ ᱚᱸᱰᱮ ᱥᱟᱵ ᱠᱟᱛᱮᱫ ᱵᱚᱦᱚᱜ ᱰᱚᱵᱚᱜ ᱠᱟᱛᱮᱫ ᱡᱚᱦᱟᱨ ᱜᱮ ᱴᱷᱤᱠᱟ ᱴᱷᱤᱠ ᱠᱩᱲᱤ ᱦᱚᱯᱚᱱ ᱦᱚᱸ ᱚᱱᱠᱟᱜᱮ ᱱᱮᱛᱟᱨ ᱫᱚ ᱟᱵᱚ ᱨᱮᱱ ᱢᱟᱹᱭ ᱛᱟᱠᱚ ᱵᱟᱹᱵᱩ ᱛᱟᱠᱚ ᱦᱚᱸ ᱵᱟᱵᱚᱱ ᱥᱮᱬᱟᱣᱟᱠᱚ ᱠᱟᱱᱟ ᱥᱮ ᱵᱟᱠᱚ ᱥᱮᱬᱟᱭᱮᱫᱟ ᱡᱟᱦᱟᱸ ᱫᱚ ᱡᱟᱸᱜᱟ ᱥᱟᱵ ᱠᱟᱛᱮᱫ ᱠᱚ ᱡᱚᱦᱟᱨᱮᱫᱟ ᱠᱟᱨᱚᱱ ᱟᱵᱚ ᱡᱟᱦᱟᱸᱭ ᱟᱭᱳᱼᱵᱟᱵᱟ ᱱᱮᱛᱟᱨ ᱠᱩᱲᱤ ᱜᱤᱫᱽᱨᱟᱹ ᱦᱚᱸ ᱯᱮᱱᱴ ᱵᱚᱱ ᱦᱚᱨᱚᱜ ᱦᱚᱪᱚᱣᱠᱚ ᱠᱟᱱᱟ ᱟᱨ ᱯᱮᱱᱴ ᱠᱚ ᱦᱚᱨᱚᱜᱮᱫ ᱦᱚᱛᱮᱫ ᱛᱮ ᱵᱟᱠᱚ ᱡᱚᱦᱟᱨ ᱴᱷᱤᱠ ᱵᱟᱝ ᱦᱩᱭᱩᱜ ᱠᱟᱱ ᱛᱟᱠᱚᱣᱟ ᱰᱚᱵᱚᱜ ᱡᱚᱦᱟᱨ ᱡᱟᱦᱟᱸ ᱠᱚ ᱢᱮᱛᱟᱜ ᱠᱟᱱᱟ ᱚᱛ ᱡᱟᱯᱟᱜ ᱜᱚᱰ ᱡᱚᱦᱟᱨ ᱡᱟᱦᱟᱸ ᱠᱚ ᱢᱮᱛᱟᱜ ᱠᱟᱱᱟ ᱚᱱᱟ ᱫᱚ ᱠᱤᱱᱛᱩ ᱫᱤᱱ ᱫᱤᱱᱛᱮ ᱟᱫ ᱪᱟᱵᱟᱜ ᱠᱟᱱᱟ ᱟᱨ ᱢᱤᱫᱴᱤᱱ ᱡᱤᱱᱤᱥ ᱧᱮᱞᱚᱜ ᱠᱟᱱᱟ ᱡᱚᱛᱚ ᱡᱟᱭᱜᱟ ᱨᱮ ᱵᱟᱝ ᱨᱮᱦᱚᱸ ᱠᱤᱪᱷᱩ ᱠᱤᱪᱷᱩ ᱡᱟᱭᱜᱟ ᱨᱮ ᱧᱮᱞᱚᱜ ᱠᱟᱱᱟ ᱵᱟᱞᱟᱭᱟ ᱠᱚ ᱡᱟᱦᱟᱸᱭ ᱠᱚ ᱡᱚᱦᱟᱨᱟ ᱚᱱᱟ ᱡᱚᱦᱟᱨ ᱯᱚᱨᱡᱚᱱᱛᱚ ᱟᱵᱚ ᱵᱚᱱ ᱦᱤᱲᱤᱧ ᱪᱟᱵᱟᱭᱮᱫᱟ ᱱᱮᱛᱟᱨ ᱫᱚ ᱚᱱᱮ ᱛᱤ ᱩᱱᱤᱭᱟᱜ ᱛᱤ ᱵᱟᱨ ᱵᱟᱞᱟ ᱛᱤ ᱡᱚᱯᱚᱜ ᱠᱟᱛᱮᱫ ᱠᱤᱱ ᱡᱚᱦᱟᱨ ᱠᱟᱛᱮᱫ ᱵᱚᱦᱚᱜ ᱠᱤᱱ ᱰᱚᱵᱚᱜ ᱠᱟᱛᱮᱫ ᱚᱸᱰᱮ ᱠᱤᱱ ᱯᱩᱨᱟᱹᱣ ᱠᱟᱜ ᱠᱟᱱᱟ ᱠᱤᱱᱛᱩ ᱚᱱᱟ ᱫᱚ ᱟᱵᱚ ᱥᱟᱶᱛᱟ ᱵᱷᱤᱛᱨᱤ ᱨᱮᱫᱚ ᱵᱟᱝ ᱠᱟᱱᱟ ᱱᱚᱣᱟ ᱠᱚ ᱟᱵᱚ ᱡᱚᱜᱟᱣ ᱫᱚᱦᱚ ᱞᱟᱹᱠᱛᱤ ᱠᱟᱱᱟ ᱟᱨ ᱢᱤᱫᱴᱤᱱ ᱠᱟᱛᱷᱟ ᱟᱵᱚ ᱡᱟᱱᱟᱢ ᱠᱷᱚᱱ ᱢᱤᱫᱴᱤᱱ ᱜᱤᱫᱽᱨᱟᱹᱭ ᱡᱟᱱᱟᱢ ᱞᱮᱱᱠᱷᱟᱱ ᱩᱱᱤ ᱜᱤᱫᱽᱨᱟᱹ ᱫᱤᱠᱩ ᱛᱮᱵᱚᱱ ᱨᱚᱲ ᱦᱟᱨᱟᱭᱮ ᱠᱟᱱᱟ ᱯᱷᱚᱞᱮ ᱩᱱᱤ ᱜᱤᱫᱽᱨᱟᱹ ᱡᱚᱠᱷᱚᱱ ᱜᱮᱭ ᱦᱟᱨᱟ ᱤᱫᱤᱜ ᱠᱟᱱᱟ ᱫᱤᱠᱩ ᱯᱟᱹᱨᱥᱤ ᱛᱮ ᱩᱱᱤ ᱫᱚᱭ ᱞᱟᱹᱭ ᱤᱫᱤᱭᱮᱫᱟᱭ ᱥᱮ ᱢᱮᱱ ᱤᱫᱤᱭᱮᱫᱟᱭ ᱥᱟᱱᱛᱟᱲ ᱯᱟᱹᱨᱥᱤᱛᱮ ᱟᱭᱳ ᱟᱲᱟᱝ ᱛᱮ ᱟᱵᱚ ᱩᱱᱤ ᱜᱤᱫᱽᱨᱟᱹ ᱵᱟᱵᱚᱱ ᱢᱮᱛᱟᱭ ᱠᱟᱱᱟ ᱮ ᱵᱟᱹᱵᱩ ᱱᱚᱣᱟ ᱫᱚ ᱱᱚᱝᱠᱟ ᱠᱚ ᱢᱮᱱᱟ ᱦᱮᱸ ᱡᱚᱞ ᱫᱚ ᱫᱟᱜ ᱠᱚ ᱢᱮᱱᱟ ᱯᱟ ᱫᱚ ᱡᱟᱸᱜᱟ ᱠᱚ ᱢᱮᱱᱟ ᱦᱟᱛ ᱫᱚ ᱛᱤ ᱠᱚ ᱢᱮᱱᱟ ᱦᱸᱚᱜᱼᱱᱟᱠᱚ ᱡᱤᱱᱤᱥ ᱟᱵᱚ ᱡᱟᱦᱟᱸᱭ ᱮᱸᱜᱟᱛᱼᱟᱯᱟᱛ ᱩᱱᱠᱩ ᱦᱚᱸᱵᱚᱱ ᱢᱩᱪᱟᱹᱫ ᱪᱟᱵᱟ ᱤᱫᱤᱭᱮᱫᱟ ᱛᱟᱦᱞᱮ ᱜᱤᱫᱽᱨᱟᱹ ᱠᱚᱫᱚ ᱪᱮᱫ ᱞᱮᱠᱟ ᱠᱟᱛᱮᱫ ᱠᱚ ᱥᱮᱬᱟᱭᱟ ᱩᱱᱠᱩ ᱛᱚ ᱥᱮᱬᱟ ᱨᱮᱱᱟᱜ ᱥᱩᱡᱳᱜᱽ ᱮᱢ ᱦᱩᱭᱩᱜᱼᱟ ᱩᱱᱠᱩ ᱜᱤᱫᱽᱨᱟᱹᱣᱟᱜ ᱫᱳᱥ ᱛᱚ ᱵᱟᱝ ᱠᱟᱱᱟ ᱫᱳᱥ ᱫᱚ ᱦᱩᱭᱩᱜ ᱠᱟᱱᱟ ᱱᱚᱝᱠᱟᱱ ᱡᱟᱦᱟᱸᱭ ᱮᱸᱜᱟᱛᱼᱟᱯᱟᱛ ᱩᱱᱠᱩ ᱠᱚ ᱟᱨᱚ ᱱᱮᱛᱟᱨ ᱪᱮᱫ ᱠᱚ ᱢᱮᱱᱫᱟ ᱵᱟᱡᱟᱨ ᱥᱟᱦᱟᱨ ᱨᱮ ᱛᱟᱦᱮᱸ ᱠᱟᱛᱮᱫ ᱥᱟᱱᱛᱟᱲ ᱛᱮᱢ ᱨᱚᱲᱟ ᱚᱱᱟ ᱫᱚ ᱟᱹᱰᱤ ᱞᱟᱡᱟᱯᱟᱲᱟ ᱠᱟᱛᱷᱟ ᱜᱤᱫᱽᱨᱟᱹ ᱫᱚ ᱪᱤᱠᱟᱹᱛᱮ ᱥᱟᱱᱛᱟᱲ ᱛᱤᱧ ᱨᱚᱲ ᱦᱚᱪᱚᱭᱮᱭᱟ ᱤᱧ ᱜᱮᱵᱟ ᱪᱤᱠᱟᱹᱛᱮ ᱥᱟᱱᱛᱟᱲ ᱛᱤᱧ ᱨᱚᱲᱟ ᱩᱱᱟᱹᱜ ᱫᱤᱠᱩ ᱛᱟᱞᱟᱨᱮ ᱱᱚᱰᱮ ᱢᱤᱫᱴᱤᱱ ᱠᱟᱛᱷᱟ ᱢᱮᱱ ᱜᱟᱱᱚᱜᱼᱟ ᱵᱤᱦᱟᱨᱤ ᱡᱟᱦᱟᱸᱭ ᱢᱮᱱᱟᱜ ᱠᱚᱣᱟ ᱫᱤᱠᱩ ᱛᱟᱞᱟᱨᱮ ᱩᱱᱠᱩ ᱫᱚ ᱡᱟᱦᱟᱸᱭ ᱜᱮ ᱯᱮᱲᱟ ᱠᱚ ᱦᱤᱡᱩᱜ ᱢᱟ ᱩᱱᱠᱩ ᱥᱟᱶ ᱫᱚ ᱟᱠᱚᱣᱟᱜ ᱵᱷᱟᱥᱟ ᱛᱮᱜᱮ ᱠᱚ ᱟᱠᱚᱣᱟᱜ ᱯᱟᱹᱨᱥᱤ ᱛᱮᱜᱮ ᱠᱚ ᱨᱚᱲᱟ ᱟᱵᱚ ᱞᱮᱠᱟ ᱫᱚ ᱩᱱᱠᱩ ᱫᱚ ᱵᱟᱠᱚ ᱞᱟᱡᱟᱜᱼᱟ ᱥᱟᱣᱩᱛᱷ ᱤᱱᱰᱤᱭᱟᱱ ᱠᱚ ᱛᱟᱦᱮᱸ ᱞᱮᱱᱠᱷᱟᱱ ᱩᱱᱠᱩ ᱦᱚᱸ ᱟᱠᱚᱣᱟᱜ ᱯᱟᱹᱨᱥᱤ ᱛᱮᱠᱚ ᱨᱚᱲᱟ ᱮᱠ ᱢᱟᱛᱨᱚ ᱟᱵᱚ ᱥᱟᱱᱛᱟᱲ ᱡᱟᱹᱛᱟᱜ ᱜᱮ ᱟᱹᱰᱤ ᱡᱷᱟᱹᱞ ᱞᱟᱡᱟᱣ ᱫᱚ ᱜᱚᱦᱚᱲ ᱪᱟᱞᱟᱜᱼᱟ ᱡᱟᱨ ᱡᱚᱱᱱᱚ ᱟᱵᱚ ᱫᱚ ᱚᱱᱟ ᱠᱷᱚᱱ ᱫᱚ ᱵᱤᱨᱚᱛᱚ ᱵᱚᱱ ᱛᱟᱦᱮᱱᱟ ᱥᱮ ᱚᱱᱟ ᱠᱷᱚᱱ ᱫᱚ ᱟᱵᱚ ᱫᱚ ᱠᱟᱹᱴᱤᱡ ᱥᱟᱺᱜᱤᱧ ᱨᱮᱵᱚᱱ ᱛᱟᱦᱮᱱᱟ ᱦᱚᱸᱜᱼᱚ ᱱᱚᱣᱟᱠᱚ ᱡᱤᱱᱤᱥ ᱛᱟᱨᱯᱚᱨᱮ ᱧᱮᱞᱚᱜᱚᱜᱼᱟ ᱡᱮ ᱟᱵᱚ ᱥᱟᱱᱛᱟᱲ ᱠᱩᱲᱤ ᱜᱤᱫᱽᱨᱟᱹ ᱯᱟᱹᱴᱭᱟᱹ ᱵᱮᱱᱟᱣ ᱦᱚᱸ ᱵᱟᱠᱚ ᱯᱟᱲᱟᱭᱟ ᱢᱩᱰᱩᱞᱤ ᱥᱮᱛᱟᱜ ᱵᱮᱲᱟ ᱡᱟᱦᱟᱸ ᱵᱚᱱ ᱠᱩᱲᱤ ᱦᱚᱯᱚᱱᱟᱜ ᱠᱟᱹᱢᱤ ᱠᱟᱱᱟ ᱥᱮᱛᱟᱜ ᱵᱮᱲᱟ ᱵᱮᱨᱮᱫ ᱠᱟᱛᱮᱫ ᱱᱟᱣᱟ ᱤᱭᱟᱹ ᱡᱟᱦᱟᱸ ᱵᱟᱸᱫᱮᱣᱟᱠᱟᱫ ᱚᱱᱟ ᱞᱩᱜᱽᱲᱤᱡ ᱵᱷᱩᱲᱤᱡ ᱠᱟᱛᱮᱫ ᱯᱚᱨᱤᱥᱠᱟᱨ ᱥᱟᱯᱷᱟ ᱞᱩᱜᱽᱲᱤᱡ ᱵᱟᱸᱫᱮ ᱠᱟᱛᱮᱫ ᱡᱮ ᱢᱩᱰᱩᱞᱤ ᱠᱚ ᱮᱢᱚᱜᱼᱟ ᱚᱱᱟ ᱯᱚᱨᱡᱚᱱᱛᱚ ᱵᱟᱠᱚ ᱥᱮᱬᱟ ᱦᱚᱪᱚᱣ ᱠᱚ ᱠᱟᱱᱟ ᱟᱥᱚᱞ ᱠᱟᱛᱷᱟ ᱱᱮᱛᱟᱨ ᱨᱮᱱ ᱡᱟᱦᱟᱸᱭ ᱮᱸᱜᱟᱛ ᱟᱯᱟᱛ ᱩᱱᱠᱩ ᱮᱸᱜᱟᱛ ᱦᱚᱸ ᱵᱟᱝᱠᱚ ᱵᱟᱲᱟᱭᱟ ᱢᱩᱰᱩᱞᱤ ᱪᱮᱫ ᱞᱮᱠᱟ ᱠᱟᱛᱮᱫ ᱠᱚ ᱮᱢᱟᱜᱼᱟ ᱟᱨ ᱚᱠᱟ ᱫᱷᱟᱨᱮ ᱛᱮ ᱟᱹᱪᱩᱨ ᱦᱩᱭᱩᱜᱼᱟ ᱚᱠᱟ ᱞᱮᱠᱟᱛᱮ ᱟᱹᱪᱩᱨ ᱦᱩᱭᱩᱜᱼᱟ ᱚᱱᱟ ᱠᱟᱛᱷᱟ ᱚᱱᱟ ᱦᱚᱸ ᱵᱟᱠᱚ ᱵᱟᱲᱟᱭᱟ ᱯᱷᱚᱞᱮ ᱪᱮᱫ ᱦᱩᱭᱩᱜ ᱠᱟᱱᱟ ᱟᱵᱚ ᱫᱤᱱ ᱫᱤᱱ ᱛᱮ ᱟᱵᱚᱣᱟᱜ ᱥᱟᱶᱛᱟ ᱨᱮᱱᱟᱜ ᱡᱟᱦᱟᱸ ᱠᱟᱹᱢᱤ ᱠᱚ ᱠᱟᱹᱢᱤ ᱦᱚᱨᱟ ᱠᱚ ᱵᱟᱹᱜᱤᱭ ᱫᱟᱵᱚᱱ ᱟᱨ ᱢᱤᱫᱴᱤᱱ ᱡᱤᱱᱤᱥ ᱤᱧ ᱴᱷᱤᱠ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱵᱟᱯᱞᱟ ᱨᱮ ᱦᱚᱸᱜᱼᱚᱭ ᱡᱮ ᱵᱟᱯᱞᱟ ᱨᱮ ᱟᱹᱰᱤ ᱦᱚᱲ ᱠᱚ ᱢᱮᱱᱟ ᱡᱮ ᱟᱞᱮ ᱥᱮᱫ ᱫᱚ ᱱᱚᱝᱠᱟ ᱟᱨᱚ ᱠᱚ ᱢᱮᱱᱟ ᱟᱯᱮ ᱥᱮᱫ ᱫᱚ ᱱᱚᱝᱠᱟ ᱦᱚᱸᱜᱼᱚᱭ ᱡᱮ ᱥᱟᱱᱛᱟᱲ ᱫᱚᱵᱚᱱ ᱢᱮᱱᱟ ᱡᱮ ᱟᱵᱚ ᱫᱚ ᱢᱤᱫ ᱠᱟᱱᱟ ᱵᱚᱱ ᱢᱤᱫ ᱦᱟᱲᱟᱢ ᱨᱮᱱ ᱦᱚᱲ ᱠᱟᱱᱟᱵᱚᱱ ᱛᱟᱦᱞᱮ ᱠᱷᱟᱱ ᱫᱚ ᱪᱤᱠᱟᱹᱛᱮ ᱢᱤᱫᱴᱤᱱ ᱠᱟᱹᱢᱤ ᱥᱟᱶᱛᱟ ᱨᱮᱱᱟᱜ ᱠᱟᱹᱢᱤᱜᱮ ᱪᱤᱠᱟᱹᱛᱮ ᱵᱟ ᱵᱟᱨ ᱨᱚᱠᱚᱢ ᱦᱩᱭᱩᱜᱼᱟ ᱵᱟᱨ ᱨᱚᱠᱚᱢ ᱛᱚ ᱵᱟᱝ ᱦᱩᱭ ᱫᱟᱲᱮᱭᱟᱜᱼᱟ ᱟᱹᱨᱤ ᱛᱚ ᱢᱤᱫᱴᱤᱡ ᱜᱮ ᱦᱮᱸ ᱵᱟᱝ ᱥᱮ ᱯᱷᱚᱞᱮ ᱦᱚᱸᱜᱼᱚ ᱱᱟᱠᱚ ᱡᱤᱱᱤᱥ ᱡᱩᱫᱤ ᱟᱵᱚ ᱥᱟᱵ ᱫᱚᱦᱚ ᱞᱮᱠᱷᱟᱱ ᱟᱵᱚᱣᱟᱜ ᱥᱟᱱᱛᱟᱲ ᱡᱟᱹᱛ ᱢᱮᱱᱛᱮ ᱦᱚᱭᱛᱳ ᱠᱚᱭᱮᱠ ᱵᱚᱪᱷᱚᱨ ᱯᱚᱨᱮ ᱟᱫᱚ ᱵᱟᱝ ᱛᱟᱦᱮᱱᱟ ᱡᱚᱛᱚ ᱜᱮᱵᱚᱱ ᱟᱵᱚ ᱫᱚ ᱦᱤᱱᱫᱩᱼᱟ ᱟᱨ ᱦᱤᱱᱫᱩ ᱞᱮᱠᱷᱟᱱ ᱜᱮ ᱟᱵᱚ ᱦᱚᱸᱜᱼᱚᱭ ᱡᱮ ᱪᱟᱹᱠᱨᱤ ᱧᱟᱢᱮᱫ ᱟᱨ ᱵᱟᱵᱚᱱ ᱧᱟᱢᱮᱫ ᱥᱚᱝᱨᱚᱠᱠᱷᱚᱱ ᱢᱮᱱᱛᱮ ᱢᱤᱫᱴᱤᱡ ᱡᱤᱱᱤᱥ ᱢᱮᱱᱟᱜᱼᱟ ᱚᱱᱟ ᱥᱚᱝᱨᱚᱠᱠᱷᱚᱱ ᱯᱚᱨᱡᱚᱱᱛᱚ ᱠᱤᱱᱛᱩ ᱵᱟᱵᱚᱱ ᱫᱚᱦᱚ ᱫᱟᱲᱮᱭᱟᱜᱼᱟ ᱠᱟᱨᱚᱱ ᱟᱵᱚ ᱫᱚ ᱡᱚᱛᱚ ᱵᱚᱱ ᱚᱞᱫᱟ ᱦᱤᱱᱫᱩ ᱚᱸᱰᱮ ᱯᱚᱨᱡᱚᱱᱛᱚ ᱟᱵᱚ ᱵᱟᱵᱚᱱ ᱢᱮᱱ ᱫᱟᱲᱮᱭᱟᱜ ᱠᱟᱱᱟ ᱟᱞᱮᱭᱟᱜ ᱫᱷᱚᱨᱚᱢ ᱫᱚ ᱦᱤᱱᱫᱩ ᱫᱚ ᱵᱟᱝ ᱠᱟᱱᱟ ᱟᱞᱮᱭᱟᱜ ᱱᱤᱡᱚᱥᱥᱚ ᱢᱤᱫᱴᱤᱡ ᱫᱷᱚᱨᱚᱢ ᱢᱮᱱᱟᱜᱼᱟ ᱚᱱᱟ ᱫᱚ ᱵᱟᱵᱚᱱ ᱡᱟᱦᱟᱸᱭ ᱚᱜᱼᱚᱞᱤᱡ ᱮ ᱦᱤᱡᱩᱜᱼᱮ ᱩᱱᱤ ᱦᱚᱸ ᱵᱟᱵᱚᱱ ᱢᱮᱱ ᱫᱟᱲᱮᱭᱟᱭ ᱠᱟᱱᱟ ᱟᱨ ᱩᱱᱤ ᱦᱚᱸ ᱵᱟᱝ ᱮ ᱠᱩᱞᱤᱭᱮᱫ ᱵᱚᱱᱟᱭ ᱯᱷᱚᱞᱮ ᱪᱮᱫ ᱦᱩᱭᱩᱜ ᱠᱟᱱᱟ ᱟᱵᱚ ᱫᱚ ᱟᱥᱛᱮ ᱟᱥᱛᱮ ᱡᱚᱛᱚᱵᱚᱱ ᱪᱟᱵᱟ ᱤᱫᱤᱜᱼᱟ ᱦᱮᱸ ᱵᱟᱝ ᱥᱮ